ᱤᱧ ᱫᱚ ᱪᱚᱨᱚᱠ ᱪᱤᱠᱟᱹᱲ ᱱᱚᱝᱠᱟᱱ ᱨᱚᱢᱟᱱᱴᱤᱠ ᱥᱤᱱᱮᱢᱟ ᱠᱚ ᱜᱤᱧ ᱠᱩᱥᱤᱭᱟᱜᱼᱟ ᱪᱮᱫᱟᱜ ᱥᱮ ᱱᱚᱝᱠᱟᱱ ᱥᱤᱱᱮᱢᱟ ᱨᱮᱫᱚ ᱫᱩᱞᱟᱹᱲ ᱫᱩᱯᱩᱞᱟᱹᱲ ᱵᱮᱥᱤ ᱛᱟᱦᱮᱱᱟ ᱟᱨ ᱢᱤᱫᱴᱮᱱ ᱠᱚᱲᱟ ᱢᱤᱫᱴᱮᱱ ᱠᱩᱲᱤ ᱜᱤᱫᱽᱨᱟᱹᱭ ᱫᱩᱞᱟᱹᱲ ᱟᱭᱟ ᱟᱨ ᱩᱱᱠᱤᱱ ᱫᱩᱞᱟᱹᱲ ᱫᱩᱯᱩᱞᱟᱹᱲ ᱛᱮᱠᱤᱱ ᱢᱤᱫᱚᱜᱼᱟ ᱟᱨ ᱚᱱᱟ ᱛᱟᱞᱟ ᱨᱮ ᱢᱤᱫᱴᱮᱱ ᱵᱷᱤᱞᱮᱱ ᱫᱚᱭ ᱛᱟᱦᱮᱱᱟ ᱩᱱᱤ ᱫᱚ ᱱᱩᱝᱠᱤᱱᱟᱜ ᱫᱩᱞᱟᱹᱲ ᱫᱩᱯᱩᱞᱟᱹᱲ ᱮ ᱟᱞᱟᱫᱟᱭ ᱞᱟᱹᱜᱤᱫ ᱟᱹᱰᱤ ᱨᱚᱠᱚᱢ ᱮ ᱪᱮᱥᱴᱷᱟᱭᱟ ᱡᱚᱠᱷᱚᱱ ᱜᱮ ᱠᱩᱲᱤ ᱜᱤᱫᱽᱨᱟᱹ ᱡᱟᱦᱟᱸ ᱨᱮ ᱵᱤᱯᱚᱫᱽ ᱨᱮ ᱧᱩᱨᱩᱜ ᱟᱭ ᱦᱤᱨᱚ ᱢᱟᱦᱟᱸ ᱨᱮᱜᱮ ᱛᱟᱦᱮᱱᱟᱭ ᱟᱹᱰᱤ ᱞᱚᱜᱚᱱ ᱦᱮᱡ ᱠᱟᱛᱮᱜ ᱩᱱᱤ ᱠᱩᱲᱤ ᱜᱤᱫᱽᱨᱟᱹᱭ ᱵᱟᱧᱪᱟᱣ ᱤᱫᱤᱭᱟ ᱤᱱᱟᱹ ᱛᱮᱜᱮ ᱤᱧ ᱫᱚ ᱱᱚᱝᱠᱟᱱ ᱫᱩᱞᱟᱹᱲ ᱥᱤᱱᱮᱢᱟ ᱠᱚ ᱜᱮ ᱠᱩᱥᱤᱭᱟᱜᱼᱟ